ᱦᱮᱞᱳ ᱤᱧ ᱵᱤᱫᱽᱫᱟᱫᱷᱚᱨᱯᱩᱨ ᱠᱷᱚᱱ ᱤᱧ ᱥᱩᱠᱷᱮᱱ ᱢᱩᱨᱢᱩᱧ ᱞᱟᱹᱭᱮᱫᱟ ᱱᱚᱣᱟ ᱫᱚ ᱟᱯᱮ ᱤᱯᱤᱞ ᱨᱮᱥᱴᱩᱨᱮᱱᱴ ᱜᱮ ᱞᱟᱜᱟᱣ ᱠᱟᱱᱟ ᱡᱟᱸᱦᱟ ᱢᱟᱦᱫᱮᱨ ᱦᱤᱞ ᱳᱜ ᱤᱧ ᱟᱯᱮᱭᱟᱜ ᱨᱮᱥᱴᱩᱨᱮᱱᱴ ᱠᱷᱚᱡ ᱡᱟᱸᱦᱟ ᱟᱰᱟᱨ ᱞᱮᱫᱟ ᱪᱟᱣᱢᱤᱱ ᱯᱟᱨᱥᱮᱞ ᱛᱮᱦᱤᱧ ᱤᱧ ᱴᱷᱮᱱ ᱥᱮᱴᱮᱨ ᱟᱠᱟᱱᱟ ᱚᱱᱟ ᱯᱟᱨᱥᱮᱞ ᱯᱮᱠᱤᱝ ᱨᱮᱫᱚ ᱪᱟᱣᱢᱤᱱ ᱵᱟᱫ ᱠᱟᱛᱮᱜ ᱢᱤᱫᱴᱮᱡ ᱨᱳᱞ ᱯᱮᱠᱤᱝ ᱛᱟᱸᱦᱮ ᱠᱟᱱᱟ ᱟᱫᱚ ᱤᱧ ᱢᱟ ᱟᱯᱮᱭᱟᱜ ᱯᱟᱨᱥᱮᱞ ᱡᱷᱤᱡ ᱠᱟᱛᱮᱧ ᱧᱮᱞ ᱠᱮᱫᱟ ᱡᱮ ᱪᱟᱣᱢᱤᱱ ᱚᱰᱟᱨ ᱡᱟᱭᱜᱟᱨᱮ ᱢᱤᱫ ᱴᱮᱡ ᱨᱳᱞ ᱵᱷᱚᱨᱟᱣ ᱦᱮᱱᱟᱜᱼᱟ ᱟᱨ ᱟᱯᱮᱦᱚᱸ ᱥᱟᱱᱟᱢ ᱜᱩᱜᱳᱞ ᱯᱮ ᱛᱤᱧ ᱯᱮ ᱟᱠᱟᱫ ᱯᱮᱭᱟ ᱚᱱᱟ ᱡᱟᱭᱜᱟᱨᱮ ᱤᱧ ᱟᱯᱮᱜᱮ ᱱᱚᱣᱟ ᱯᱟᱨᱥᱮᱞ ᱯᱷᱮᱨᱚᱛ ᱯᱮ ᱦᱟᱛᱟᱣᱟ ᱥᱮ ᱤᱧᱟᱹᱜ ᱯᱮ ᱯᱮ ᱯᱷᱮᱨᱚᱛ ᱠᱟᱹᱛᱤᱧᱟ ᱚᱱᱟᱜᱮ ᱱᱤᱭᱟᱹᱜᱤᱧ ᱢᱮᱱᱮᱫ ᱛᱟᱸᱦᱮᱱᱟ ᱤᱧᱫᱚ ᱦᱚᱭᱛᱳ ᱵᱷᱩᱞ ᱵᱟᱹᱲᱤᱡ ᱦᱳᱭ ᱠᱟᱱ ᱨᱮᱦᱚᱸ ᱱᱚᱝᱠᱟ ᱜᱮ ᱡᱚᱫᱤ ᱯᱟᱨᱥᱮᱞ ᱛᱮᱜ ᱢᱟᱱᱮ ᱡᱟᱸᱦᱟ ᱢᱮᱱ ᱦᱩᱭ ᱞᱮᱱᱟ ᱚᱱᱟ ᱵᱟᱫ ᱠᱟᱛᱮᱜ ᱮᱴᱟᱜ ᱟᱜ ᱯᱟᱨᱥᱮᱞ ᱦᱮᱡ ᱞᱮᱱᱠᱷᱟᱱ ᱫᱚ ᱱᱚᱝᱠᱟ ᱫᱚ ᱟᱨᱠᱤ ᱢᱚᱱᱮᱨᱮ ᱵᱟᱹᱲᱤᱡ ᱵᱩᱡᱷᱟᱹᱜᱼᱟ ᱱᱤᱭᱟᱹᱜᱮ ᱥᱮ ᱵᱟᱹᱲᱤᱡ ᱢᱚᱱᱮᱭᱟ ᱱᱚᱣᱟᱜᱮ ᱟᱫᱚ ᱪᱮᱫ ᱞᱮᱠᱟᱯᱮ ᱪᱤᱠᱟᱭᱮᱫ ᱛᱟᱵᱳᱱᱟ ᱚᱱᱟᱜᱮ ᱤᱧ ᱫᱩᱧ ᱠᱷᱚᱡ ᱡᱚᱱᱟᱜ ᱠᱟᱱ ᱛᱟᱸᱦᱮᱱᱟ